ᱞᱟᱦᱟ ᱚᱠᱛᱚ ᱠᱷᱚᱱᱟᱜ ᱧᱩᱛᱩᱢᱟᱱ ᱩᱛᱱᱟᱹᱣ ᱠᱚ ᱢᱩᱫᱽᱨᱮ ᱟᱞᱮ ᱴᱚᱴᱷᱟ ᱨᱮᱫᱚ ᱧᱩᱢ ᱟᱱᱟᱜ ᱢᱮᱱᱫᱚ ᱡᱟᱦᱟᱸ ᱱᱚᱣᱟ ᱜᱩᱨᱩ ᱜᱚᱢᱠᱮᱭᱟᱜ ᱟᱥᱮᱠᱟ ᱡᱟᱦᱟᱸ ᱫᱚ ᱥᱮᱫᱟᱭᱨᱮ ᱜᱩᱨᱩ ᱜᱚᱢᱠᱮ ᱵᱮᱨᱮᱫ ᱦᱚᱴᱚ ᱞᱮᱫᱟ ᱢᱮᱱ ᱫᱚ ᱱᱚᱣᱟ ᱟᱞᱮ ᱴᱚᱴᱷᱟ ᱨᱮᱱ ᱟᱭᱢᱟ ᱦᱚᱲ ᱠᱚᱛᱮ ᱜᱮ ᱱᱚᱣᱟ ᱟᱥᱮᱠᱟ ᱧᱩᱛᱩᱢᱟᱱ ᱪᱟᱸᱜᱟ ᱴᱚᱴᱷᱟ ᱫᱚᱞᱮ ᱩᱛᱱᱟᱹᱣ ᱵᱮᱨᱮᱛ ᱞᱟᱜᱼᱟ ᱮᱱᱠᱷᱟᱱ ᱱᱚᱣᱟ ᱪᱟᱸᱜᱟᱨᱮ ᱱᱤᱛᱚᱜ ᱟᱭᱢᱟ ᱞᱮᱠᱟ ᱜᱤᱫᱟᱹᱨᱼᱯᱤᱫᱟᱹᱨ ᱠᱚ ᱚᱞᱚᱜ ᱯᱟᱲᱦᱟᱜ ᱠᱟᱱ ᱛᱟᱞᱮᱭᱟ ᱥᱮ ᱥᱟᱶᱛᱮ ᱱᱤᱛᱚᱜ ᱫᱷᱟᱹᱵᱤᱡ ᱱᱚᱣᱟ ᱪᱟᱸᱜᱟᱨᱮ ᱟᱞᱮᱦᱚᱸ ᱡᱚᱯᱲᱟᱣ ᱢᱮᱱᱟᱜ ᱠᱟᱜ ᱞᱮᱭᱟ ᱥᱮ ᱦᱟᱯᱮᱱ ᱫᱤᱱ ᱡᱮᱣᱭᱮᱛ ᱡᱤᱵᱚᱱ ᱵᱳᱨ ᱫᱚ ᱪᱟᱸᱜᱟ ᱨᱮᱜᱮ ᱡᱚᱯᱲᱟᱣ ᱞᱮ ᱛᱟᱦᱮᱱᱟ ᱢᱮᱱᱫᱚ ᱛᱟᱭᱚᱢ ᱫᱟᱨᱟᱢᱨᱮ ᱪᱮᱫ ᱦᱩᱭᱩᱜᱼᱟ ᱚᱱᱟ ᱫᱚ ᱵᱟᱝ ᱞᱟᱹᱭᱟᱜᱚᱜ ᱠᱟᱱᱟ ᱮᱱᱛᱮ ᱨᱮᱦᱚᱸ ᱱᱤᱛᱚᱜ ᱢᱚᱱᱮ ᱛᱟᱞᱟᱨᱮ ᱡᱟᱦᱟᱸ ᱫᱚ ᱩᱭᱦᱟᱹᱨ ᱦᱤᱡᱩᱜ ᱠᱟᱱᱟ ᱪᱷᱟᱹᱛᱤᱠ ᱠᱚ ᱪᱮᱛᱟᱱ ᱡᱟᱦᱟᱸ ᱪᱷᱟᱹᱛᱤᱠ ᱡᱟᱹᱛᱤ ᱠᱚ ᱢᱮᱱᱫᱚ ᱥᱮᱫᱟᱭ ᱚᱠᱛᱚ ᱠᱷᱚᱱ ᱟᱞᱮ ᱴᱚᱴᱷᱟ ᱨᱮ ᱵᱟᱝᱠᱚ ᱛᱟᱦᱮᱸ ᱠᱟᱱᱟ ᱱᱩᱠᱩ ᱱᱤᱛᱚᱜ ᱠᱚ ᱦᱤᱡᱩᱜ ᱠᱟᱱᱟ ᱦᱮᱡ ᱠᱟᱛᱮᱜ ᱡᱳᱨ ᱡᱩᱞᱩ ᱠᱚ ᱪᱟᱞᱟᱣᱫᱟ ᱥᱮ ᱦᱚᱜᱼᱚᱭ ᱱᱚᱝᱠᱟ ᱥᱚᱨᱠᱟᱨ ᱯᱟᱦᱴᱟ ᱥᱮᱫ ᱠᱷᱚᱱᱟᱜ ᱠᱚ ᱫᱚᱠᱷᱚᱞ ᱫᱟᱨᱤ ᱠᱚ ᱪᱟᱞᱟᱜ ᱠᱟᱱᱟ ᱥᱮ ᱧᱮᱞᱚᱜᱚᱜ ᱠᱟᱱᱟ ᱟᱫᱚ ᱦᱚᱜᱼᱚᱭ ᱱᱟ ᱞᱟᱹᱭ ᱛᱮᱜᱮ ᱵᱟᱹᱲᱛᱤ ᱫᱚ ᱩᱭᱦᱟᱹᱨ ᱦᱤᱡᱩᱜᱼᱟ ᱡᱮ ᱱᱤᱛᱚᱜ ᱫᱚ ᱱᱤᱛ ᱵᱷᱳᱨ ᱡᱟᱦᱟᱸᱭ ᱠᱚᱫᱚ ᱢᱮᱱᱟᱜ ᱠᱟᱜ ᱞᱮᱭᱟ ᱚᱱᱠᱟ ᱞᱮᱠᱟᱱ ᱠᱚ ᱪᱮᱴᱷᱟ ᱦᱚᱲ ᱠᱚ ᱵᱟᱫ ᱠᱟᱛᱮᱜ ᱛᱟᱭᱚᱢ ᱫᱟᱨᱟᱢᱨᱮ ᱡᱩᱫᱤ ᱚᱱᱠᱟ ᱞᱮᱠᱟ ᱟᱞᱮ ᱞᱮᱠᱟ ᱵᱟᱝᱠᱚ ᱛᱤᱸᱜᱩ ᱠᱮᱴᱮᱡᱚᱜᱼᱟ ᱢᱮᱱᱫᱚ ᱮᱱᱰᱮ ᱠᱷᱟᱱ ᱪᱷᱟᱹᱛᱤᱠ ᱠᱚᱴᱷᱮᱱ ᱡᱚᱛᱚᱣᱟᱜ ᱠᱚ ᱮᱲᱮ ᱦᱚᱪᱚᱜᱼᱟ ᱥᱮ ᱱᱤᱛᱚᱜ ᱡᱟᱦᱟᱸ ᱥᱚᱨᱠᱟᱨᱟᱜ ᱟᱭᱤᱱ ᱞᱮᱠᱟᱛᱮ ᱪᱟᱞᱟᱜ ᱠᱟᱱᱟ ᱱᱚᱣᱟ ᱫᱚ ᱥᱟᱱᱛᱟᱲ ᱠᱚ ᱪᱮᱛᱟᱱ ᱨᱮᱫᱚ ᱟᱹᱰᱤ ᱵᱮ ᱵᱟᱹᱲᱤᱡ ᱞᱮᱠᱟᱜᱮ ᱦᱳᱭᱳᱜ ᱠᱟᱱᱟ ᱪᱷᱟᱹᱛᱤᱠ ᱠᱚᱨᱮ ᱱᱤᱛᱚᱜ ᱨᱮᱱ ᱯᱟᱹᱴᱷᱩᱣᱟᱹ ᱠᱚ ᱴᱷᱮᱱ ᱫᱚ ᱱᱤᱛᱚᱜ ᱱᱚᱣᱟᱜᱮ ᱱᱮᱦᱚᱨ ᱛᱟᱦᱮᱱ ᱛᱟᱞᱮᱭᱟ ᱡᱟᱛᱮ ᱠᱚᱨᱮ ᱛᱟᱭᱚᱢ ᱫᱟᱨᱟᱢ ᱨᱮ ᱡᱮ ᱟᱯᱮ ᱫᱚ ᱟᱞᱚᱯᱮ ᱮᱲᱮ ᱦᱚᱪᱚᱜᱼᱟ ᱱᱚᱝᱠᱟ ᱞᱮᱠᱟᱱ ᱫᱤᱥ ᱦᱩᱫᱤᱥ ᱥᱤᱠᱷᱱᱟᱹᱛ ᱫᱚᱞᱮ ᱪᱟᱞ ᱦᱚᱴᱚ ᱟᱠᱚᱣᱟ ᱡᱟᱦᱟᱸ ᱫᱚ ᱱᱤᱛᱚᱜ ᱪᱷᱟᱛᱤᱠ ᱠᱚ ᱟᱵᱚ ᱠᱚ ᱪᱮᱛᱟᱱᱨᱮ ᱟᱹᱰᱤ ᱡᱟᱹᱥᱛᱤ ᱠᱟᱭ ᱛᱮᱠᱚ ᱠᱩᱨᱢᱩᱴᱩ ᱠᱟᱫᱟ ᱟᱵᱚ ᱥᱟᱱᱛᱟᱲ ᱠᱚ ᱪᱮᱛᱟᱱ ᱨᱮ ᱱᱟᱦᱟᱪᱟᱨ ᱨᱮᱭᱟᱜ ᱫᱚ ᱚᱱᱠᱟ ᱞᱮᱠᱟᱜᱮ ᱡᱚᱛᱚ ᱫᱤᱱᱞᱮ ᱛᱟᱦᱮᱱᱟ ᱩᱱᱫᱤᱱ ᱫᱚ ᱱᱩᱠᱩ ᱜᱤᱫᱟᱹᱨ ᱯᱤᱫᱟᱹᱨ ᱥᱮ ᱱᱚᱣᱟ ᱮᱞᱟᱠᱟ ᱴᱚᱴᱷᱟ ᱨᱮᱱ ᱡᱟᱦᱟᱸ ᱛᱤᱱᱟᱹᱜ ᱜᱮ ᱚᱱᱠᱟ ᱞᱮᱠᱟᱱ ᱢᱩᱨᱩᱠ ᱦᱚᱲᱠᱚ ᱢᱮᱱᱟᱜ ᱠᱚᱣᱟ ᱡᱚᱛᱚ ᱠᱚᱜᱮᱞᱮ ᱥᱮᱪᱮᱫ ᱦᱚᱴᱚ ᱠᱟᱠᱚᱣᱟ ᱡᱮ ᱡᱟᱦᱟᱸ ᱛᱤᱥ ᱛᱟᱭᱚᱢ ᱫᱟᱨᱟᱢᱨᱮ ᱪᱷᱟᱛᱤᱠ ᱠᱚᱴᱷᱮᱡ ᱫᱚ ᱥᱮ ᱥᱚᱨᱠᱟᱨ ᱠᱚᱴᱷᱮᱡ ᱫᱚ ᱱᱚᱝᱠᱟᱱ ᱫᱟᱢᱟᱱ ᱡᱤᱱᱤᱥ ᱠᱚᱫᱚ ᱵᱟᱹᱫ ᱵᱟᱹᱭᱦᱟᱹᱲ ᱦᱟᱥᱟ ᱫᱟᱜ ᱫᱷᱤᱨᱤ ᱵᱩᱨᱩ ᱱᱚᱣᱟ ᱠᱚᱫᱚ ᱟᱞᱚᱯᱮ ᱮᱲᱮ ᱦᱚᱪᱚᱜ ᱛᱟᱵᱚᱱᱟ